ᱤᱧ ᱢᱤᱫᱴᱟᱱ ᱵᱟᱡᱟᱨ ᱠᱷᱚᱱᱟᱜ ᱚᱯᱳ ᱨᱮᱭᱟᱜ ᱪᱟᱨᱡᱟᱨ ᱤᱧ ᱦᱟᱛᱟᱣ ᱞᱮᱫᱟ ᱟᱹᱰᱤ ᱢᱚᱡᱽ ᱪᱟᱨᱡᱟᱨ ᱟᱹᱰᱤ ᱫᱟᱢᱛᱤᱧ ᱦᱟᱛᱟᱣ ᱞᱮᱫᱟ ᱟᱹᱰᱤ ᱜᱮᱨᱮᱱᱴᱤ ᱢᱟᱱᱮ ᱜᱮᱨᱮᱱᱴᱤ ᱠᱚ ᱮᱢᱟᱣᱫᱤᱧ ᱛᱟᱦᱮᱱᱟ ᱟᱨ ᱧᱮᱞ ᱛᱮᱦᱚᱸ ᱟᱹᱰᱤ ᱢᱚᱡᱽ ᱟᱨ ᱢᱤᱫ ᱜᱷᱟᱹᱲᱤᱡ ᱛᱮ ᱢᱟᱱᱮ ᱢᱳᱵᱟᱭᱤᱞ ᱦᱚᱸ ᱪᱟᱨᱡᱚᱜ ᱠᱟᱱᱛᱤᱧ ᱛᱟᱦᱮᱱᱟ ᱟᱨ ᱟᱨ ᱡᱟᱦᱟᱸ ᱨᱮᱜᱤᱧ ᱪᱟᱞᱟᱜᱼᱟ ᱚᱸᱰᱮᱜᱮ ᱪᱟᱨᱡᱽ ᱤᱧ ᱞᱟᱜᱟᱣᱟ ᱢᱤᱫ ᱜᱷᱟᱹᱲᱤᱡᱛᱮ ᱪᱟᱨᱡᱚᱜ ᱛᱤᱧᱟᱹ ᱚᱱᱟᱛᱮ ᱤᱧ ᱢᱳᱵᱟᱭᱤᱞ ᱟᱹᱰᱤ ᱟᱹᱰᱤᱧ ᱠᱩᱥᱤ ᱠᱟᱣᱫᱟ ᱚᱱᱟ ᱪᱟᱨᱡᱟᱨ ᱛᱳ ᱡᱟᱦᱟᱸᱭ ᱜᱮᱯᱮ ᱦᱟᱛᱟᱣ ᱛᱟᱵᱚᱱ ᱠᱷᱟᱡ ᱚᱱᱟ ᱪᱟᱨᱡᱟᱨ ᱟᱹᱰᱤᱜᱮ ᱢᱚᱡᱽᱼᱟ ᱦᱟᱛᱟᱣ ᱫᱟᱲᱮᱭᱟᱜ ᱟᱯᱮ